ᱦᱮᱞᱳ ᱯᱤ ᱮ ᱵᱟᱹᱵᱩ ᱡᱚᱦᱟᱨ ᱜᱮ ᱱᱟᱯᱟᱭ ᱵᱟᱲᱟᱭ ᱜᱮᱛᱚ ᱟᱪᱪᱷᱟ ᱱᱟᱯᱟᱭ ᱵᱟᱲᱟᱜᱮ ᱟᱪᱪᱷᱟ ᱤᱧ ᱦᱚᱸ ᱟᱯᱮ ᱟᱢᱟᱜ ᱟᱥᱤᱨᱵᱟᱫᱽ ᱛᱤᱧ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱦᱟᱛᱟᱲ ᱜᱮ ᱟᱪᱪᱷᱟ ᱵᱤᱡᱚᱭ ᱵᱟᱹᱵᱩ ᱢᱮᱱ ᱦᱚᱪᱚᱭᱤᱫᱟᱹᱧ ᱪᱮᱫ ᱡᱮ ᱦᱚᱸᱜᱼᱚᱭ ᱡᱮ ᱛᱤᱦᱤᱧ ᱯᱮᱱ ᱠᱟᱨᱰ ᱤᱧ ᱛᱮᱭᱟᱨᱟ ᱟᱨᱠᱤ ᱢᱤᱫᱴᱮᱱ ᱥᱟᱨᱵᱷᱤᱥ ᱞᱮᱠᱟ ᱢᱤᱫᱴᱮᱱ ᱪᱟᱠᱹᱨᱤ ᱞᱮᱠᱟ ᱢᱤᱫᱴᱮᱱ ᱤᱧ ᱤᱭᱟᱹᱣ ᱠᱟᱜᱼᱟ ᱮᱯᱞᱟᱭ ᱠᱟᱜᱼᱟ ᱟᱫᱚ ᱚᱱᱟ ᱫᱚ ᱢᱟᱱᱮ ᱦᱮᱡ ᱠᱟᱣᱫᱤᱧᱟᱹ ᱦᱮᱡ ᱫᱚ ᱟᱫᱚ ᱥᱚᱴᱷᱤᱠ ᱚᱱᱟ ᱯᱮᱱ ᱠᱟᱨᱰ ᱵᱟᱹᱱᱩᱜ ᱛᱤᱧᱟᱹ ᱛᱚ ᱚᱱᱟᱛᱮ ᱱᱟᱥᱮᱱᱟᱜ ᱥᱚᱨᱠᱟᱨ ᱯᱟᱦᱴᱟ ᱠᱷᱚᱱ ᱠᱚ ᱞᱟᱹᱭᱫᱟ ᱡᱮ ᱚᱱᱟ ᱯᱮᱱ ᱠᱟᱨᱰ ᱵᱟᱢ ᱛᱮᱭᱟᱨ ᱞᱮᱠᱷᱟᱱ ᱩᱥᱟᱹᱨᱟᱛᱮ ᱱᱚᱣᱟ ᱠᱚ ᱡᱤᱱᱤᱥ ᱫᱚ ᱵᱟᱢ ᱞᱟᱹᱠᱛᱤ ᱫᱟᱲᱮᱭᱟᱜᱼᱟ ᱚᱱᱟᱛᱮ ᱵᱤᱡᱚᱭ ᱵᱟᱹᱵᱩ ᱤᱧ ᱢᱮᱛᱟᱢ ᱠᱟᱱᱟ ᱡᱮ ᱢᱟᱥᱮ ᱱᱚᱣᱟ ᱡᱤᱱᱤᱥ ᱯᱮᱱ ᱠᱟᱨᱰ ᱡᱤᱱᱤᱥ ᱛᱮᱭᱟᱨ ᱛᱮ ᱪᱮᱫ ᱪᱮᱫ ᱰᱚᱠᱳᱢᱮᱱᱥ ᱞᱟᱜᱟᱜᱼᱟ

ᱵᱷᱳᱴᱟᱨ ᱠᱟᱨᱰ ᱚᱻ ᱟᱫᱚ ᱡᱟᱭᱦᱳᱠ ᱚᱱᱟ ᱵᱷᱳᱴᱟᱨ ᱠᱟᱨᱰ ᱟᱫᱷᱟᱨ ᱠᱟᱨᱰ ᱢᱟᱧ ᱮᱢ ᱢᱟᱧ ᱮᱢᱜᱮ ᱤᱧ ᱛᱚ ᱚᱱᱠᱟᱱ ᱡᱳᱜᱟᱡᱳᱜᱽ ᱨᱮᱫᱚ ᱵᱟᱹᱱᱩᱧᱟ ᱟᱨ ᱤᱧ ᱦᱚᱸ ᱚᱱᱠᱟᱱᱟᱜ ᱵᱟᱹᱧ ᱠᱟᱢᱤ ᱵᱟᱲᱟᱣ ᱠᱟᱜᱼᱟ ᱛᱚ ᱵᱤᱡᱚᱭ ᱵᱟᱹᱵᱩ ᱟᱫᱚ ᱵᱚᱱᱫᱷᱩ ᱱᱟᱥᱮᱭᱟᱜ ᱮᱢ ᱜᱚᱲᱚᱣ ᱟᱹᱧ ᱠᱷᱟᱱ ᱡᱩᱛ ᱫᱚ ᱡᱩᱛ ᱠᱚᱜ ᱜᱮᱭᱟ

ᱴᱷᱤᱠ ᱜᱮᱭᱟ ᱛᱟᱦᱞᱮ ᱛᱟᱦᱞᱮ ᱚᱠᱟ ᱦᱤᱞᱳᱜ ᱛᱮᱦᱤᱧ ᱜᱮ ᱥᱮ ᱜᱟᱯᱟ ᱥᱮᱫ ᱪᱟᱞᱟᱣ ᱦᱩᱭᱩᱜᱼᱟ ᱚ ᱜᱟᱯᱟᱥᱮᱫ ᱚ ᱜᱟᱯᱟ ᱥᱮᱫᱜᱮ ᱚᱠᱟ ᱡᱟᱭᱜᱟ ᱵᱚᱱᱤᱭᱟᱫᱽᱯᱩᱨ ᱦᱮᱸ ᱵᱩᱱᱭᱟᱫᱽᱯᱩᱨ ᱨᱮᱜᱮ ᱟᱪᱪᱷᱟ ᱵᱚᱱᱤᱭᱟᱫᱽᱯᱩᱨ ᱨᱮᱜᱮ ᱴᱷᱤᱠ ᱜᱮᱭᱟ ᱟᱪᱪᱷᱟ ᱵᱚᱱᱤᱭᱟᱫᱽᱯᱩᱨ ᱨᱮᱜᱮ ᱛᱟᱦᱞᱮ ᱵᱚᱱᱤᱭᱟᱫᱽᱯᱩᱨ ᱜᱮ ᱤᱧ ᱪᱟᱞᱟᱜᱼᱟ ᱛᱟᱦᱞᱮ ᱚᱱᱟ ᱠᱚ ᱡᱮᱨᱚᱠᱥ ᱠᱟᱛᱮᱧ ᱤᱫᱤᱭᱟ ᱚ ᱡᱮᱨᱚᱠᱥ ᱤᱧ ᱤᱫᱤ ᱞᱮᱠᱷᱟᱱ ᱛᱟᱦᱞᱮ ᱱᱚᱣᱟ ᱫᱚ ᱚᱸᱰᱮ ᱵᱟᱱᱟᱨ ᱡᱮᱨᱚᱥ ᱤᱫᱤ ᱞᱮᱠᱷᱟᱱ ᱜᱮ ᱚᱱᱟ ᱠᱟᱹᱢᱤ ᱫᱚ ᱦᱩᱭᱩᱜ ᱛᱤᱧᱟᱹ ᱯᱮᱱ ᱠᱟᱨᱰ ᱫᱚ ᱚ ᱟᱪᱪᱷᱟ ᱟᱪᱪᱷᱟ ᱴᱷᱤᱠ ᱜᱮᱭᱟ ᱟᱪᱷᱟ ᱤᱱᱟᱹ ᱠᱚᱜᱮ ᱵᱟᱝ ᱟᱪᱪᱷᱟ ᱢᱟ ᱡᱚᱦᱟᱨ ᱜᱮ